ᱦᱮᱸ ᱤᱧ ᱫᱚ ᱜᱟᱶᱛᱟ ᱥᱮ ᱥᱮᱢᱞᱮᱫ ᱨᱮᱱ ᱥᱮᱞᱮᱫ ᱞᱮᱱ ᱜᱤᱭᱟᱹᱧ ᱟᱞᱮᱭᱟᱜ ᱢᱤᱫᱴᱮᱱ ᱜᱨᱩᱯ ᱛᱟᱦᱮᱸ ᱞᱮᱱᱟ ᱫᱚᱥ ᱡᱚᱱᱟᱜ ᱜᱨᱩᱯ ᱚᱱᱟ ᱜᱨᱩᱯ ᱨᱮ ᱢᱤᱫ ᱦᱚᱲ ᱞᱤᱰᱟᱨ ᱛᱟᱦᱮᱸ ᱞᱮᱱᱟᱭ ᱛᱚ ᱚᱱᱟ ᱜᱨᱩᱯ ᱫᱚ ᱦᱩᱭᱱᱟ ᱡᱮ ᱥᱳᱵᱽ ᱦᱚᱲ ᱜᱮ ᱜᱨᱩᱯ ᱨᱮ ᱛᱤᱱᱟᱹᱜ ᱜᱟᱱ ᱢᱟᱹᱱᱢᱤ ᱠᱚ ᱢᱮᱱᱟᱜ ᱠᱚᱣᱟ ᱥᱮ ᱠᱩᱲᱤ ᱠᱚ ᱩᱱᱠᱩ ᱢᱟᱥᱮ ᱢᱟᱥᱮ ᱡᱟᱦᱟᱸ ᱛᱤᱱᱟᱹᱜ ᱞᱳᱱ ᱵᱚᱱ ᱦᱟᱛᱟᱣ ᱠᱟᱜ ᱵᱚᱞᱮ ᱚᱱᱟ ᱦᱤᱥᱟᱹᱵᱽᱛᱮ ᱯᱚᱭᱥᱟ ᱡᱚᱢᱟ ᱦᱩᱭᱩᱜᱼᱟ ᱡᱟᱦᱟᱸᱭ ᱦᱚᱲ ᱫᱚ ᱯᱚᱭᱥᱟ ᱵᱟᱠᱚ ᱫᱚᱦᱚ ᱞᱟᱹᱜᱤᱫᱚᱜ ᱫᱚᱦᱚ ᱫᱟᱲᱮᱭᱟᱜᱼᱟ ᱩᱱᱠᱩ ᱞᱟᱹᱜᱤᱫ ᱫᱚ ᱜᱨᱩᱯ ᱫᱚ ᱟᱹᱰᱤ ᱟᱹᱰᱤ ᱱᱟᱯᱟᱭ ᱟᱹᱰᱤᱜᱮ ᱥᱚᱨᱮᱥᱟ ᱚᱲᱟᱜ ᱨᱮ ᱡᱟᱦᱟᱸᱭ ᱯᱚᱭᱥᱟ ᱵᱟᱝ ᱫᱚᱦᱚ ᱫᱟᱲᱮᱭᱟᱜᱼᱟᱭ ᱩᱱᱤ ᱫᱚ ᱩᱱᱤ ᱜᱨᱩᱯ ᱨᱮ ᱡᱚᱢᱟ ᱠᱟᱛᱮᱫ ᱴᱟᱠᱟ ᱡᱚᱢᱟ ᱠᱟᱜᱼᱟᱭ ᱵᱚᱞᱮ ᱚᱱᱟᱜᱮ ᱵᱚᱪᱷᱚᱨ ᱪᱟᱵᱟ ᱠᱟᱛᱮᱫ ᱥᱮ ᱢᱟᱥ ᱪᱟᱵᱟ ᱠᱟᱛᱮᱫ ᱚᱱᱟ ᱯᱚᱭᱥᱟ ᱜᱮ ᱟᱢᱜᱮ ᱥᱩᱫᱽ ᱥᱚᱦᱚ ᱠᱚ ᱨᱤᱴᱟᱱ ᱟᱢᱟ ᱮᱢᱟᱢᱟᱠᱚ ᱚᱱᱟᱛᱮ ᱤᱧᱫᱚᱧ ᱢᱮᱱᱟ ᱡᱮ ᱜᱨᱩᱯ ᱢᱤᱫᱥᱮᱫ ᱠᱷᱚᱱ ᱫᱚ ᱵᱷᱟᱹᱜᱤ ᱜᱮᱭᱟ